ᱦᱚᱭ ᱤᱧᱫᱚ ᱦᱟᱸᱜ ᱢᱟᱱᱮ ᱱᱚᱣᱟ ᱥᱤᱧ ᱥᱤᱝᱨᱟᱹᱭ ᱮᱱᱮᱡ ᱥᱮᱨᱮᱧ ᱠᱚ ᱜᱳᱴᱟ ᱜᱤᱧ ᱪᱟᱞᱟᱜ ᱵᱟᱲᱟᱜ ᱛᱟᱵᱚᱱᱟ ᱟᱫᱚ ᱚᱱᱟ ᱞᱮᱠᱟ ᱥᱮᱫᱼᱛᱮ ᱤᱧᱫᱚ ᱚᱱᱟ ᱥᱤᱧ ᱥᱤᱝᱨᱟᱹᱭ ᱮᱱᱮᱡ ᱫᱚ ᱟᱹᱰᱤᱜᱤᱧ ᱠᱩᱥᱤᱭᱟᱜᱼᱟ ᱟᱨ ᱱᱚᱣᱟ ᱥᱤᱧ ᱥᱤᱝᱨᱟᱹᱭ ᱱᱚᱣᱟ ᱨᱮᱱᱟᱜ ᱮᱱᱮᱢ ᱫᱚ ᱱᱚᱣᱟ ᱠᱟᱱᱟ ᱥᱤᱝᱨᱟᱹᱭ ᱫᱚ ᱱᱤᱛᱚᱜ ᱠᱷᱚᱱ ᱫᱚ ᱵᱟᱝ ᱥᱮᱫᱟᱭ ᱠᱷᱚᱱᱜᱮ ᱱᱚᱣᱟ ᱫᱚ ᱟᱵᱚᱣᱟᱜ ᱥᱚᱢᱟᱡᱽ ᱨᱮ ᱢᱮᱱᱟᱜᱼᱟ ᱟᱵᱚᱣᱟᱜ ᱟᱹᱨᱤᱪᱟᱹᱞᱤᱨᱮ ᱢᱮᱱᱟᱜᱼᱟ ᱟᱨ ᱥᱤᱝᱨᱟᱹᱭ ᱫᱚ ᱱᱚᱝᱠᱟᱱ ᱮᱱᱮᱡ ᱠᱟᱱᱟ ᱡᱟᱦᱟᱸ ᱫᱚ ᱧᱤᱫᱟᱹ ᱥᱤᱝᱨᱟᱹᱭ ᱧᱤᱫᱟᱹ ᱥᱤᱝᱨᱟᱹᱭ ᱫᱚ ᱠᱟᱹᱡ ᱵᱟᱛᱳᱲᱟᱱᱟᱜ ᱠᱟᱛᱷᱟ ᱠᱚᱠᱚ ᱨᱚᱲᱟ ᱟᱨ ᱱᱚᱣᱟ ᱥᱤᱧ ᱥᱤᱝᱨᱟᱹᱭ ᱨᱮᱫᱚ ᱚᱱᱠᱟ ᱫᱚ ᱵᱟᱝᱼᱟ ᱡᱟᱦᱟᱸ ᱥᱚᱞᱦᱚ ᱥᱚᱞᱦᱚ ᱠᱟᱛᱟ ᱠᱚ ᱡᱟᱦᱟᱸ ᱫᱚ ᱡᱚᱛᱚ ᱦᱚᱲ ᱧᱟᱯᱟᱢ ᱠᱟᱛᱮᱫ ᱥᱮ ᱫᱩᱲᱩᱵᱽ ᱢᱤᱫ ᱠᱟᱛᱮᱫ ᱧᱮᱞ ᱜᱟᱱᱚᱜᱼᱟ ᱟᱫᱚ ᱱᱚᱣᱟ ᱠᱚᱫᱚ ᱟᱵᱚ ᱥᱚᱢᱟᱡᱽ ᱨᱮᱱᱟᱜ ᱡᱮᱞᱮᱠᱟ ᱢᱮᱱᱚᱜ ᱠᱟᱱᱟ ᱵᱟᱯᱞᱟ ᱵᱷᱟᱸᱰᱟᱱ ᱥᱮ ᱚᱱᱠᱟᱜᱮ ᱟᱨᱦᱚᱸ ᱮᱢᱟᱱ ᱢᱟᱱ ᱠᱟᱹᱦᱱᱤ ᱠᱚ ᱱᱚᱣᱟ ᱠᱚ ᱥᱟᱡᱟᱣ ᱠᱟᱛᱮᱫ ᱟᱵᱚᱣᱟᱜ ᱥᱚᱢᱟᱡᱽ ᱵᱟᱵᱚᱫᱼᱛᱮ ᱪᱮᱫ ᱞᱮᱠᱟᱨᱮ ᱟᱵᱚᱣᱟᱜ ᱥᱚᱢᱟᱡᱽ ᱠᱷᱟᱨᱟᱯᱚᱜ ᱠᱟᱱᱟ ᱥᱮ ᱥᱮᱫᱟᱭ ᱠᱷᱚᱱ ᱪᱮᱫ ᱞᱮᱠᱟ ᱟᱵᱚᱨᱮᱱ ᱦᱟᱯᱲᱟᱢ ᱠᱚᱠᱚ ᱛᱟᱦᱮᱸ ᱦᱮᱡ ᱟᱠᱟᱱᱟ ᱥᱮ ᱟᱵᱚᱣᱟᱜ ᱟᱹᱨᱤᱪᱟᱹᱞᱤ ᱪᱮᱫ ᱞᱮᱠᱟᱛᱮ ᱦᱮᱡ ᱟᱠᱟᱱᱟ ᱱᱚᱣᱟ ᱠᱚ ᱤᱫᱤ ᱠᱟᱛᱮᱫ ᱟᱹᱞᱤᱧ ᱱᱚᱣᱟ ᱥᱚᱢᱟᱡᱽ ᱥᱤᱝᱨᱟᱹᱭ ᱛᱟᱞᱟᱛᱮ ᱥᱟᱱᱟᱢ ᱢᱟᱱᱣᱟ ᱠᱚ ᱟᱹᱞᱤᱧ ᱞᱤᱧ ᱵᱩᱡᱷᱟᱹᱣᱟᱠᱚᱣᱟ ᱥᱮ ᱱᱚᱣᱟ ᱠᱚ ᱟᱹᱞᱤᱧ ᱢᱟᱫᱽᱫᱷᱚᱢᱼᱛᱮ ᱡᱚᱛᱚᱞᱤᱧ ᱞᱟᱹᱭ ᱥᱚᱫᱚᱨ ᱟᱠᱚᱣᱟ ᱛᱮᱦᱮᱧ ᱫᱚ ᱵᱟᱯᱞᱟ ᱠᱷᱚᱱ ᱵᱷᱟᱸᱰᱟᱱ ᱠᱷᱚᱱ ᱢᱮᱱ ᱜᱟᱱᱚᱜ ᱠᱟᱱᱟ ᱢᱟᱹᱱᱢᱤ ᱡᱚᱱᱢᱚ ᱠᱷᱚᱱ ᱜᱩᱡᱩᱜ ᱫᱷᱟᱹᱨᱤᱡ ᱡᱟᱦᱟᱸ ᱛᱤᱱᱟᱹᱜ ᱟᱵᱚᱣᱟᱜ ᱟᱹᱨᱤᱪᱟᱹᱞᱤ ᱠᱚ ᱢᱮᱱᱟᱜᱼᱟ ᱱᱚᱣᱟ ᱠᱚ ᱟᱹᱞᱤᱧ ᱱᱚᱣᱟ ᱥᱚᱢᱟᱡᱽ ᱥᱤᱝᱨᱟᱹᱭ ᱛᱟᱞᱟᱛᱮ ᱡᱚᱛᱚ ᱦᱚᱲ ᱞᱤᱧ ᱞᱟᱹᱭ ᱯᱟᱥᱱᱟᱣ ᱟᱠᱚᱣᱟ ᱚᱠᱟ ᱡᱚᱠᱷᱚᱱ ᱚᱠᱟ ᱠᱟᱹᱢᱤ ᱦᱩᱭᱩᱜᱼᱟ ᱟᱨ ᱚᱠᱟᱞᱮᱠᱟ ᱠᱟᱹᱢᱤ ᱠᱟᱛᱮᱫ ᱟᱵᱚ ᱛᱮᱦᱮᱧ ᱡᱚᱱᱢᱚ ᱞᱮᱱᱠᱷᱟᱱ ᱪᱮᱫ ᱠᱟᱹᱢᱤ ᱦᱩᱭᱩᱜᱼᱟ ᱤᱱᱟᱹ ᱯᱚᱨᱮ ᱥᱮᱬᱟ ᱠᱟᱛᱮᱫ ᱵᱟᱯᱞᱟ ᱞᱮᱱᱠᱷᱟᱱ ᱪᱮᱫ ᱪᱮᱫ ᱠᱟᱹᱢᱤ ᱦᱩᱭᱩᱜᱼᱟ ᱚᱱᱠᱟᱜᱮ ᱜᱚᱡ ᱞᱮᱱᱠᱷᱟᱱ ᱩᱱ ᱡᱚᱠᱷᱚᱱ ᱟᱨᱦᱚᱸ ᱪᱮᱫ ᱪᱮᱫ ᱠᱟᱹᱢᱤ ᱦᱩᱭᱩᱜ ᱛᱟᱵᱚᱱᱟ ᱛᱚ ᱱᱚᱝᱠᱟᱜᱮ ᱟᱹᱞᱤᱧ ᱱᱚᱣᱟ ᱥᱤᱧ ᱥᱤᱝᱨᱟᱹᱭ ᱥᱮ ᱥᱚᱢᱟᱡᱽ ᱥᱤᱝᱨᱟᱹᱭ ᱢᱟᱫᱽᱫᱷᱚᱢᱼᱛᱮ ᱟᱹᱞᱤᱧ ᱜᱳᱴᱟᱜᱮ ᱱᱚᱣᱟ ᱠᱟᱹᱦᱱᱤ ᱞᱤᱧ ᱞᱟᱹᱭ ᱟᱠᱟᱱ ᱛᱟᱵᱚᱱᱟ ᱟᱨ ᱱᱤᱭᱟᱹ ᱠᱚ ᱟᱹᱞᱤᱧ ᱱᱤᱛᱚᱜ ᱫᱚ ᱜᱳᱴᱟ ᱜᱮᱞᱤᱧ ᱫᱟᱬᱟᱭᱮᱫᱼᱟ